ᱞᱟᱠᱪᱟᱨᱟᱱ ᱴᱷᱟ ᱣᱠᱟ ᱫᱚ ᱦᱳᱭᱳᱜ ᱠᱟᱱᱟ ᱢᱟᱜ ᱢᱚᱬᱮ ᱢᱟᱜ ᱢᱚᱬᱮ ᱢᱟᱺᱡᱷᱤ ᱜᱚᱰᱮᱛ ᱫᱩᱲᱩᱵ ᱠᱟᱛᱮ ᱢᱟᱜ ᱢᱚᱬᱮ ᱫᱤᱱ ᱞᱮ ᱜᱚᱴᱟᱭ ᱛᱮ ᱛᱮ ᱢᱟᱜ ᱢᱚᱬᱮ ᱫᱤᱱ ᱥᱮᱴᱮᱨ ᱱᱟ ᱥᱮᱴᱮᱨ ᱠᱟᱛᱮ ᱡᱮ ᱫᱤᱱ ᱞᱮ ᱩᱢᱩᱜᱼᱟ ᱥᱮ ᱫᱤᱱ ᱫᱚ ᱥᱟᱨᱡᱚᱢ ᱫᱟᱨᱮ ᱠᱚ ᱟ ᱜᱩ ᱠᱮᱫᱟᱞᱮ ᱡᱟᱦᱮᱨ ᱥᱟᱲᱤᱢ ᱞᱮ ᱫᱟᱞ ᱠᱮᱫᱟ ᱚᱱᱟ ᱦᱤᱞᱚᱜ ᱫᱟᱜ ᱠᱩᱲᱟ ᱣ ᱠᱟᱛᱮ ᱨᱩᱢ ᱰᱟᱠᱟᱣ ᱦᱩᱭᱮᱱᱟ ᱵᱚᱸᱜᱟ ᱵᱳᱨᱳ ᱞᱮ ᱟ ᱜᱩ ᱠᱮᱫ ᱠᱚᱣᱟ ᱛᱟᱨ ᱯᱚᱨᱮ ᱫᱚᱥᱟᱨ ᱫᱤᱱ ᱫᱚ ᱥᱮᱛᱟᱜ ᱨᱮ ᱵᱮᱨᱮᱫ ᱠᱟᱛᱮ ᱚᱲᱟᱜ ᱠᱚ ᱪᱷᱚᱸᱪ ᱪᱷᱳᱲᱟ ᱠᱟᱛᱮ ᱛᱳᱯᱳ ᱥᱟᱯᱟ ᱠᱟᱛᱮ ᱱᱟᱭᱠᱮ ᱚᱲᱟᱜ ᱴᱟᱢᱟᱠ ᱛᱩᱢᱫᱟᱜ ᱞᱮ ᱤᱫᱤ ᱠᱟᱛᱮ ᱞᱮ ᱥᱮᱱ ᱮᱱᱟ ᱥᱮᱱ ᱠᱟᱛᱮ ᱡᱟᱦᱮᱨ ᱞᱮ ᱦᱮᱡ ᱱᱟ ᱦᱮᱡ ᱠᱟᱛᱮ ᱦᱮᱡ ᱠᱟᱛᱮ ᱯᱩᱡᱟ ᱞᱮ ᱫᱩᱲᱩᱵ ᱫᱩᱲᱩᱵ ᱠᱟᱛᱮ ᱵᱚᱸᱜᱟ ᱠᱮᱜ ᱠᱚᱣᱟᱞᱮ ᱢᱮᱨᱚᱢ ᱥᱤᱢ ᱥᱩᱠᱨᱤ ᱚᱱᱟ ᱠᱚ ᱵᱚᱸᱜᱟ ᱦᱩᱭ ᱠᱟᱛᱮ ᱮᱱᱮᱜ ᱥᱮᱨᱮᱧ ᱦᱩᱭᱮᱱᱟ ᱦᱩᱭ ᱠᱟᱛᱮ ᱟᱵᱟᱨ ᱞᱮ ᱨᱩᱣᱟ ᱲᱮᱱᱟ ᱚᱲᱟᱜ ᱚᱲᱟᱜ ᱦᱮᱡ ᱠᱟᱛᱮ ᱪᱚᱸᱫᱟ ᱵᱟᱥᱟᱝ ᱛᱮᱜ ᱡᱚᱢ ᱧᱩ ᱠᱟᱛᱮ ᱟᱵᱟᱞᱞᱮ ᱪᱟᱞᱟᱣᱮᱱᱟ ᱡᱟᱦᱮᱨ ᱡᱟᱦᱮᱨ ᱨᱮ ᱥᱮᱱ ᱠᱟᱛᱮ ᱡᱟᱦᱟ ᱫᱟᱲᱮ ᱠᱚ ᱵᱚᱸᱜᱟ ᱞᱮᱜ ᱠᱚᱫᱚ ᱚᱱᱟ ᱩᱱᱠᱩ ᱠᱚ ᱥᱚᱲᱮ ᱞᱮᱜ ᱠᱚᱣᱟ ᱞᱮ ᱥᱚᱲᱮ ᱠᱟᱛᱮ ᱡᱚᱢ ᱠᱟᱛᱮ ᱡᱷᱚᱛᱚ ᱜᱮ ᱥᱟᱢᱴᱟᱣ ᱠᱟᱛᱮ ᱟᱵᱟᱨ ᱚᱲᱟ ᱞᱮ ᱦᱮᱡ ᱮᱱᱟ ᱦᱮᱡ ᱠᱟᱛᱮ ᱠᱩᱞᱦᱤ ᱨᱮ ᱮᱱᱮᱡ ᱥᱮᱨᱮᱧ ᱱᱟᱭᱠᱮ ᱛᱟᱨ ᱯᱚᱨᱮ ᱫᱚᱞᱮ ᱵᱚᱸᱜᱟ ᱵᱳᱨᱳ ᱞᱮ ᱥᱚᱢᱟᱱ ᱠᱮᱜ ᱠᱚᱣᱟ